ᱦᱮᱸ ᱵᱟᱹᱧ ᱠᱷᱩᱞᱟᱹᱣ ᱠᱟᱜᱼᱟ ᱟᱫᱚ ᱵᱟᱹᱧ ᱪᱤᱱᱟᱹ ᱟᱫᱚ ᱵᱟᱹᱧ ᱪᱤᱱᱦᱟᱹᱣ ᱫᱷᱟᱨᱟᱭᱮᱫ ᱢᱮᱭᱟ ᱚᱠᱚᱭ ᱠᱟᱱᱟ ᱦᱟᱜ ᱵᱤᱱ ᱦᱮᱸ ᱴᱷᱤᱠ ᱜᱮᱭᱟ ᱦᱳᱭ ᱡᱚᱛᱚᱣᱟᱜ ᱡᱤᱱᱤᱥ ᱜᱮ ᱢᱮᱱᱟᱜᱼᱟ ᱦᱟᱸᱜ ᱟᱹᱞᱩ ᱠᱚ ᱯᱮᱸᱭᱟᱡᱽ ᱠᱚ ᱨᱟᱹᱥᱩᱱ ᱠᱚ ᱛᱟᱨᱯᱚᱨᱮ ᱥᱚᱵᱽᱡᱤ ᱢᱮᱱᱟᱜᱼᱟ ᱵᱮᱸᱜᱟᱲ ᱵᱤᱞᱟᱹᱛᱤ ᱠᱚᱨᱚᱭᱞᱟ ᱵᱷᱮᱰᱤ ᱟᱲᱟᱜ ᱠᱚ ᱡᱚᱛᱚ ᱢᱮᱱᱟᱜᱼᱟ ᱟᱫᱚ ᱪᱮᱫ ᱪᱮᱫ ᱠᱚᱵᱤᱱ ᱫᱚᱨᱠᱟᱨᱚᱜ ᱠᱟᱱᱟ ᱚᱱᱟ ᱠᱚ ᱵᱟᱲᱟᱭ ᱦᱚᱪᱚ ᱞᱤᱧ ᱵᱤᱱ ᱟᱨ ᱥᱚᱢᱚᱭ ᱡᱟᱹᱱᱤᱡ ᱦᱤᱡᱩᱜ ᱵᱤᱱ ᱦᱮᱸ ᱟᱹᱞᱩ ᱵᱮᱸᱜᱟᱲ ᱠᱚ ᱴᱷᱤᱠ ᱦᱤᱥᱟᱹᱵ ᱜᱮ ᱦᱟᱸᱜ ᱟᱹᱵᱤᱱ ᱞᱟᱜᱟᱫ ᱫᱚ ᱦᱟᱸᱜ ᱪᱤᱠᱟᱹᱛᱮ ᱟᱹᱵᱤᱱ ᱫᱚ ᱟᱵᱚ ᱨᱮᱱ ᱟᱯᱟᱥᱟᱨᱟᱣ ᱠᱟᱱᱟ ᱵᱤᱱ ᱟᱹᱵᱤᱱ ᱞᱟᱹᱜᱤᱫ ᱫᱚ ᱴᱷᱤᱠ ᱫᱷᱟᱨᱟ ᱜᱮ ᱦᱟᱸᱜ ᱤᱧ ᱞᱟᱜᱟᱣᱟ ᱦᱮᱸ ᱴᱷᱤᱠᱼᱟ ᱛᱚᱵᱮ ᱵᱮᱸᱜᱟᱲ ᱵᱤᱞᱟᱹᱛᱤ ᱠᱚᱨᱚᱭᱞᱟ ᱵᱷᱩᱸᱰᱤ ᱢᱮᱱᱟᱜᱼᱟ ᱟᱫᱚ ᱛᱤᱱᱟᱹᱜ ᱵᱮᱲᱟ ᱵᱮᱱ ᱦᱤᱡᱩᱜᱼᱟ

ᱦᱳᱭ ᱟᱫᱚ ᱛᱤᱱᱟᱹᱜ ᱜᱟᱱ ᱢᱮᱱᱟᱜ ᱛᱤᱱᱟᱹᱜ ᱛᱤᱱᱟᱹᱜ ᱜᱟᱱ ᱨᱮᱭᱟᱜ ᱵᱤᱱ ᱵᱤᱱ ᱵᱤᱡᱽᱱᱮᱥ ᱦᱮᱸ ᱟᱲᱟᱜ ᱠᱚᱦᱚᱸ ᱢᱮᱱᱟᱜᱼᱟ ᱛᱟᱨᱯᱚᱨᱮ ᱫᱷᱩᱱᱤᱭᱟᱹ ᱯᱚᱛᱨᱚ ᱠᱚ ᱢᱮᱱᱟᱜᱼᱟ ᱡᱚᱛᱚᱣᱟᱜ ᱜᱮ ᱢᱮᱱᱟᱜᱼᱟ ᱴᱷᱤᱠᱼᱟ ᱞᱟᱜᱽ ᱵᱷᱟᱜᱽ ᱢᱟᱱᱮ ᱦᱟᱡᱟᱨ ᱨᱮ ᱯᱚᱱᱫᱨᱚᱥᱚ ᱵᱷᱤᱛᱤᱨ ᱨᱮ ᱵᱤᱱ ᱦᱮᱸ ᱚᱻ ᱟᱪᱪᱷᱟ ᱴᱷᱤᱠᱼᱟ ᱦᱮᱸ ᱟᱹᱰᱤ ᱩᱥᱟᱹᱨᱟ ᱛᱮ ᱥᱟᱺᱦᱤᱡ ᱦᱤᱡᱩᱜ ᱵᱤᱱ ᱵᱮᱠ ᱞᱟᱹᱴᱩ ᱫᱷᱟᱨᱟ ᱵᱮᱠ ᱟᱹᱜᱩᱭ ᱵᱤᱱ ᱟᱫᱚ ᱪᱮᱫ ᱵᱟᱹᱭᱤᱠ ᱛᱮᱵᱮᱱ ᱦᱤᱡᱩᱜᱼᱟ ᱦᱮᱸ ᱴᱷᱤᱠ ᱜᱮᱭᱟ ᱴᱷᱤᱠ ᱜᱮᱭᱟ ᱦᱳᱭ ᱟᱵᱚᱣᱟᱜ ᱫᱚ ᱨᱚᱠᱟ ᱢᱟᱞ ᱠᱟᱱᱟ ᱚᱱᱠᱟᱱ ᱵᱟᱦᱨᱮ ᱚᱱᱠᱟᱱ ᱯᱟᱨᱥᱮᱞ ᱢᱟᱞ ᱫᱚ ᱵᱟᱝ ᱠᱟᱱᱟ ᱟᱵᱚ ᱞᱚᱜᱚᱫ ᱠᱟᱨᱵᱟᱨ ᱦᱚᱲ ᱠᱟᱱᱟ ᱵᱚᱱ ᱟᱪᱪᱷᱟ ᱴᱷᱤᱠ ᱜᱮᱭᱟ ᱛᱚᱵᱮ ᱤᱱᱠᱟᱹ ᱜᱮ